ᱟᱹᱰᱤ ᱟᱹᱰᱤ ᱥᱟᱨᱦᱟᱣ ᱠᱮᱯ ᱰᱨᱟᱭᱵᱷᱟᱨ ᱤᱧ ᱥᱴᱮᱥᱚᱱᱨᱮ ᱟᱲᱜᱳ ᱠᱟᱛᱮᱫ ᱠᱳᱱᱳ ᱜᱟᱹᱰᱤᱜᱮ ᱵᱟᱹᱧ ᱧᱟᱢ ᱟᱠᱟᱫᱟ ᱟᱹᱰᱤᱜᱮ ᱧᱤᱫᱟᱹᱣᱠᱟᱱᱟ ᱚᱱᱟ ᱚᱠᱛᱚ ᱟᱢᱟᱜ ᱜᱟᱹᱰᱤ ᱧᱟᱢ ᱠᱟᱛᱮᱜ ᱟᱹᱰᱤ ᱨᱟᱹᱥᱠᱟᱹᱧ ᱵᱩᱡᱷᱟᱹᱣ ᱠᱟᱫᱟ ᱪᱮᱫᱟᱜ ᱥᱮ ᱱᱚᱣᱟ ᱚᱠᱛᱚ ᱢᱤᱫᱴᱟᱝ ᱦᱚᱸ ᱜᱟᱹᱰᱤ ᱫᱚ ᱵᱟᱝ ᱧᱟᱢᱚᱜᱼᱟ ᱟᱹᱰᱤᱜᱮ ᱧᱤᱫᱟᱹᱣᱠᱟᱱᱟ ᱩᱱᱟᱹᱜ ᱧᱤᱫᱟᱹ ᱟᱢᱟᱜ ᱜᱟᱹᱰᱤ ᱧᱟᱢ ᱠᱟᱛᱮᱜ ᱟᱹᱰᱤ ᱡᱮᱧ ᱨᱟᱹᱥᱠᱟᱹᱣ ᱠᱟᱱᱟ ᱩᱱᱟᱹᱜ ᱧᱤᱫᱟᱹ ᱟᱢ ᱡᱮ ᱚᱲᱟᱜ ᱛᱮ ᱟᱹᱜᱩ ᱦᱚᱴᱚ ᱠᱟᱹᱫᱤᱧᱟᱢ ᱚᱱᱟ ᱞᱟᱹᱜᱤᱫ ᱟᱹᱰᱤ ᱟᱹᱰᱤ ᱥᱟᱨᱦᱟᱣ ᱟᱹᱰᱤ ᱟᱹᱰᱤ ᱜᱚᱸᱰ ᱡᱚᱦᱟᱨ ᱫᱮᱞᱟ ᱚᱲᱟᱜ ᱥᱮᱫ ᱜᱮ ᱦᱤᱡᱩᱜ ᱢᱮ ᱫᱟᱜ ᱡᱚᱢᱟᱜ ᱡᱟᱦᱟᱱᱟᱜ ᱡᱚᱢ ᱛᱚᱨᱟᱭ ᱢᱮ ᱟᱹᱰᱤ ᱵᱷᱟᱹᱜᱤᱧ ᱵᱩᱡᱷᱟᱹᱣᱟ ᱩᱱᱟᱹᱜ ᱧᱤᱫᱟᱹ ᱩᱱᱟᱹᱜ ᱦᱟᱨᱠᱮᱛ ᱨᱮ ᱛᱟᱦᱮᱸ ᱠᱟᱛᱮᱜ ᱤᱧ ᱚᱲᱟᱜ ᱛᱮᱢ ᱟᱹᱜᱩ ᱦᱚᱴᱚ ᱠᱟᱹᱫᱤᱧᱟ ᱱᱤᱡᱮᱨ ᱚᱲᱟᱜ ᱦᱚᱲ ᱢᱮᱱ ᱠᱟᱛᱮᱜ ᱚᱲᱟᱜ ᱛᱮᱢ ᱟᱹᱜᱩ ᱦᱚᱴᱚ ᱠᱟᱹᱫᱤᱧᱟ ᱟᱹᱰᱤ ᱟᱹᱰᱤᱜᱮ ᱥᱟᱨᱦᱟᱣ ᱱᱚᱣᱟ ᱞᱟᱹᱜᱤᱫ ᱟᱜ ᱵᱟᱝᱠᱷᱟᱱ ᱫᱚ ᱱᱚᱝᱠᱟᱱ ᱚᱠᱛᱚ ᱨᱮᱫᱚ ᱚᱠᱚᱭᱦᱚᱸ ᱵᱟᱝ ᱠᱚ ᱤᱫᱤ ᱠᱚᱣᱟ ᱚᱠᱟ ᱛᱮᱦᱚᱸ ᱟᱢ ᱴᱷᱮᱱᱤᱧ ᱱᱮᱦᱚᱨᱚᱜ ᱠᱟᱱᱟ ᱟᱹᱰᱤ ᱟᱹᱰᱤ ᱥᱟᱨᱦᱟᱣ